ᱵᱟᱝ ᱜᱮ ᱤᱧ ᱮᱴᱟᱜ ᱯᱚᱱᱚᱛ ᱥᱮ ᱮᱴᱟᱜ ᱫᱤᱥᱚᱢ ᱵᱟᱨᱦᱮ ᱵᱟᱝ ᱤᱧ ᱫᱟᱬᱟ ᱟᱠᱟᱫᱟ ᱦᱮᱸ ᱢᱮᱱᱠᱷᱟᱱ ᱫᱟᱬᱟᱱ ᱨᱮᱭᱟᱜ ᱡᱚᱥ ᱫᱚ ᱥᱮ ᱟᱸᱥ ᱫᱚ ᱢᱮᱱᱟᱜ ᱛᱤᱧᱟᱹ ᱢᱮᱱᱟᱜ ᱟᱠᱟᱫ ᱛᱤᱧᱟᱹ ᱵᱟᱦᱨᱮ ᱯᱚᱱᱚᱛ ᱨᱮ ᱫᱟᱬᱟᱱ ᱨᱮᱱᱟᱜ ᱥᱚᱠ ᱤᱱᱟᱹ ᱥᱟᱶᱛᱮ ᱵᱟᱦᱨᱮ ᱫᱤᱥᱚᱢ ᱨᱮ ᱫᱟᱬᱟ ᱨᱮᱱᱟᱜ ᱥᱚᱠ ᱫᱟᱬᱟ ᱠᱟᱛᱮ ᱚᱸᱰᱮᱱᱟᱜ ᱴᱚᱴᱷᱟ ᱨᱮᱱᱟᱜ ᱦᱚᱭ ᱦᱤᱥᱤᱫ ᱪᱮᱫ ᱞᱮᱠᱟ ᱚᱸᱰᱮᱱ ᱠᱚ ᱦᱚᱲ ᱠᱚ ᱪᱮᱫ ᱞᱮᱠᱟ ᱚᱸᱰᱮᱱᱟᱜ ᱟᱪᱟᱨ ᱵᱮᱣᱦᱟᱨ ᱪᱮᱫ ᱞᱮᱠᱟ ᱚᱱᱟ ᱠᱚ ᱵᱟᱰᱟᱭ ᱨᱮᱱᱟᱜ ᱥᱟᱱᱟ ᱢᱮᱱᱟᱜᱼᱟ ᱟᱨ ᱚᱱᱟ ᱠᱚ ᱵᱟᱰᱟᱭ ᱞᱮᱠᱷᱟᱱ ᱟᱹᱰᱤ ᱜᱟᱱ ᱜᱮ ᱟᱭ ᱵᱟᱹᱱᱩᱜᱼᱟ ᱫᱤᱥᱚᱢ ᱵᱟᱨᱮ ᱛᱮ ᱯᱚᱱᱚᱛ ᱵᱟᱨᱮ ᱛᱮ ᱥᱮ ᱚᱱᱟ ᱛᱷᱚᱱᱚᱛ ᱵᱟᱨᱮ ᱛᱮ